ᱤᱧ ᱫᱚ ᱵᱟᱭᱤᱠ ᱪᱟᱞᱟᱣ ᱫᱚ ᱟᱹᱰᱤ ᱟᱸᱴ ᱜᱤᱧ ᱠᱩᱥᱤᱭᱟᱜ ᱜᱮᱭᱟ ᱪᱮᱫᱟᱜ ᱥᱮ ᱵᱟᱝ ᱞᱟᱦᱟᱛᱮ ᱤᱧ ᱫᱚ ᱥᱟᱭᱠᱮᱞ ᱛᱮ ᱠᱚᱞᱮᱡ ᱤᱧ ᱪᱟᱞᱟᱜ ᱠᱟᱱ ᱛᱟᱦᱮᱸᱫᱼᱟ ᱢᱮᱱᱠᱷᱟᱱ ᱟᱹᱰᱤ ᱟᱹᱰᱤᱧ ᱵᱤᱞᱚᱢᱚᱜ ᱠᱟᱱ ᱛᱟᱦᱮᱸᱫᱼᱟ ᱟᱨ ᱛᱤᱦᱤᱧ ᱜᱟᱯᱟ ᱫᱚ ᱤᱧ ᱫᱚ ᱵᱟᱭᱤᱠᱛᱮ ᱠᱚᱞᱮᱡ ᱤᱧ ᱪᱟᱞᱟᱜ ᱜᱮᱭᱟ ᱪᱮᱫᱟᱜ ᱥᱮ ᱵᱟᱝ ᱤᱧᱟᱹᱜ ᱚᱲᱟᱜ ᱠᱷᱚᱱ ᱠᱚᱞᱮᱡ ᱫᱚ ᱟᱹᱰᱤ ᱥᱟᱹᱜᱤᱧ ᱜᱮᱭᱟ ᱚᱱᱟ ᱛᱮᱨᱚᱝ ᱤᱧ ᱫᱚ ᱵᱟᱭᱤᱠ ᱪᱟᱞᱟᱣ ᱫᱚᱧ ᱦᱮᱣᱟ ᱜᱮᱭᱟ ᱟᱫᱚ ᱚᱱᱟ ᱵᱟᱭᱤᱠ ᱪᱟᱞᱟᱣ ᱞᱟᱹᱜᱤᱫᱛᱮ ᱤᱧᱫᱚ ᱥᱚᱵ ᱥᱚᱢᱚᱭᱜᱮ ᱦᱮᱞᱢᱮᱴ ᱤᱧ ᱵᱮᱵᱚᱦᱟᱨᱟ ᱦᱮᱞᱢᱮᱴ ᱚᱱᱟ ᱥᱟᱶᱛᱮ ᱚᱱᱟ ᱜᱟᱹᱰᱤᱨᱮ ᱡᱟᱦᱟᱱᱟᱜ ᱵᱟᱹᱲᱤᱡ ᱡᱤᱱᱤᱥ ᱠᱚ ᱡᱮᱱᱚ ᱵᱟᱝ ᱛᱟᱦᱮᱱ ᱚᱱᱟ ᱠᱟᱨᱚᱱᱛᱮ ᱚᱱᱟ ᱚᱱᱟᱠᱚ ᱥᱟᱦᱟ ᱠᱟᱛᱮᱫ ᱡᱚᱛᱚ ᱨᱚᱠᱚᱢ ᱯᱮᱸᱡ ᱱᱟᱴᱯᱷᱩᱞᱴᱩ ᱮᱢᱟᱱ ᱨᱮᱸᱡ ᱠᱚ ᱴᱟᱭᱤᱰ ᱤᱥᱠᱩᱰᱨᱟᱭᱵᱷᱟᱨ ᱠᱩᱧ ᱫᱚᱦᱚ ᱟᱠᱟᱫᱟ ᱡᱟᱦᱟᱸ ᱛᱮᱱᱟᱜ ᱜᱟᱹᱰᱤ ᱨᱮᱱᱟᱜ ᱡᱟᱦᱟᱱᱟᱜ ᱠᱟᱹᱴᱤᱪ ᱮᱸᱴᱠᱮᱴᱚᱬᱮ ᱦᱩᱭ ᱞᱮᱱᱠᱷᱟᱡ ᱥᱮ ᱥᱚᱢᱚᱥᱥᱟ ᱦᱩᱭ ᱞᱮᱱᱠᱷᱟᱱ ᱦᱚᱸ ᱡᱮᱱᱚ ᱤᱧ ᱛᱮᱜᱮᱧ ᱴᱷᱤᱠ ᱫᱟᱲᱮᱜ ᱚᱱᱟ ᱰᱟᱦᱟᱨ ᱠᱚᱨᱮᱦᱚᱸ ᱚᱱᱟ ᱛᱷᱮᱲᱚᱝ ᱢᱤᱫᱴᱮᱱ ᱵᱟᱨᱭᱟ ᱚᱱᱟ ᱴᱮᱠᱱᱤᱠᱮᱞ ᱨᱮᱱᱟᱜ ᱡᱤᱱᱤᱥᱯᱚᱛᱨᱚ ᱫᱚᱧ ᱫᱚᱦᱚᱭ ᱠᱟᱜ ᱜᱮᱭᱟ ᱚᱱᱟ ᱢᱩᱫᱽᱨᱮ ᱢᱮᱱᱟᱜ ᱟᱠᱟᱫᱟ ᱱᱟᱴᱵᱷᱩᱞᱴᱩ ᱯᱮᱸᱡ ᱨᱮᱸᱡ ᱚᱱᱠᱟᱱᱟᱜ ᱠᱤᱪᱷᱩ ᱡᱤᱱᱤᱥ ᱠᱚ ᱢᱮᱱᱟᱜᱼᱟ ᱚᱱᱟ ᱥᱟᱶᱛᱮ ᱦᱮᱞᱢᱮᱴ ᱥᱚᱵ ᱥᱚᱢᱚᱭ ᱤᱧ ᱫᱚᱦᱚᱭᱟ ᱪᱮᱫᱟᱜ ᱥᱮ ᱵᱟᱝ ᱦᱮᱞᱢᱮᱴ ᱦᱚᱸ ᱵᱟᱹᱧ ᱫᱚᱦᱚ ᱞᱮᱠᱷᱟᱡ ᱡᱟᱦᱟᱱᱟᱜ ᱮᱢᱟᱨᱡᱮᱱᱥᱤ ᱦᱩᱭ ᱞᱮᱱᱠᱷᱟᱡ ᱥᱮ ᱮᱠᱥᱤᱰᱮᱱᱴ ᱦᱩᱭ ᱞᱮᱱᱠᱷᱟᱡ ᱦᱮᱞᱢᱮᱴ ᱜᱮ ᱤᱧᱮ ᱵᱟᱧᱪᱟᱣ ᱤᱧᱟᱹ ᱤᱧᱮ ᱜᱚᱲᱚᱭ ᱤᱢᱟᱹᱧᱟ ᱵᱟᱭᱤᱠ ᱪᱟᱞᱟᱣ ᱞᱟᱦᱟᱨᱮ ᱥᱚᱵ ᱥᱚᱢᱚᱭ ᱤᱧᱤᱧ ᱪᱮᱥᱴᱟᱭᱟ ᱡᱮ ᱨᱟᱥᱛᱟᱨᱮ ᱪᱤᱞᱤ ᱠᱚ ᱢᱮᱱᱟᱜ ᱠᱚᱣᱟ ᱥᱮ ᱵᱟᱹᱱᱩᱜ ᱩᱱᱠᱩ ᱢᱚᱸᱡᱛᱮ ᱧᱮᱞ ᱡᱩᱛ ᱵᱩᱡᱷᱟᱹᱣ ᱠᱟᱛᱮᱫ ᱜᱟᱹᱰᱤ ᱞᱟᱜᱟ ᱨᱮᱱᱟᱜ ᱠᱟᱨᱚᱱ ᱛᱮᱦᱤᱧ ᱜᱟᱯᱟ ᱟᱹᱰᱤ ᱡᱟᱹᱥᱛᱤ ᱠᱟᱛᱮᱫ ᱜᱮ ᱮᱠᱥᱤᱰᱮᱱᱴ ᱠᱚ ᱦᱩᱭᱩᱜ ᱠᱟᱱᱟ ᱵᱤᱥᱮᱥ ᱠᱟᱛᱮᱫ ᱥᱟᱱᱛᱟᱞ ᱴᱚᱴᱷᱟ ᱠᱚᱨᱮ ᱡᱟᱦᱟᱸ ᱠᱚᱨᱮ ᱯᱨᱳᱜᱨᱟᱢ ᱠᱚ ᱦᱩᱭᱩᱜ ᱠᱟᱱᱟ ᱧᱤᱫᱟᱹ ᱵᱮᱞᱟ ᱱᱟᱭᱤᱴ ᱯᱨᱳᱜᱨᱟᱢ ᱠᱚ ᱦᱩᱭᱩᱜ ᱠᱟᱱᱟ ᱯᱷᱟᱱᱥᱮᱱ ᱠᱚ ᱦᱩᱭᱩᱜ ᱠᱟᱱᱟ ᱛᱳ ᱦᱟᱺᱰᱤ ᱧᱩ ᱠᱟᱛᱮᱫ ᱠᱚᱲᱟ ᱠᱚ ᱜᱟᱹᱰᱤ ᱠᱚᱠᱚ ᱞᱟᱜᱟᱭᱫᱟ ᱮᱠᱥᱤᱰᱮᱱᱴᱚᱜ ᱠᱟᱱᱟ ᱠᱚ ᱛᱳ ᱚᱱᱠᱟᱜᱮ ᱤᱧᱦᱚᱸ ᱚᱱᱟᱠᱩ ᱵᱟᱰᱟᱭ ᱵᱟᱲᱟ ᱠᱟᱛᱮᱫ ᱛᱤᱸᱥᱜᱮ ᱜᱟᱹᱰᱤ ᱧᱩ ᱠᱟᱛᱮᱫ ᱥᱮ ᱤᱧᱦᱚᱸ ᱵᱟᱭᱤᱠ ᱵᱟᱹᱧ ᱞᱟᱜᱟᱭ ᱜᱮᱭᱟ ᱟᱨ ᱮᱢᱱᱤ ᱛᱮᱜᱮ ᱤᱧ ᱫᱚ ᱦᱟᱺᱰᱤ ᱦᱟᱺᱰᱤ ᱫᱚ ᱵᱟᱹᱧ ᱧᱩᱭ ᱜᱮᱭᱟ ᱟᱨ ᱮᱴᱟᱜ ᱦᱚᱲᱦᱚᱸ ᱡᱟᱛᱮ ᱦᱟᱺᱰᱤ ᱛᱟᱲᱤ ᱧᱩ ᱠᱟᱛᱮᱫ ᱜᱟᱺᱰᱤ ᱵᱟᱠᱚ ᱞᱟᱜᱟᱭ ᱚᱱᱟ ᱞᱟᱹᱜᱤᱫ ᱦᱚᱸ ᱩᱱᱠᱩ ᱤᱧᱤᱧ ᱵᱩᱡᱷᱟᱹᱣ ᱠᱚᱜᱮᱭᱟ ᱠᱟᱨᱚᱱ ᱟᱵᱚᱣᱟᱜ ᱡᱤᱭᱚᱱ ᱨᱮᱱᱟᱜ ᱡᱚᱛᱚᱠᱷᱚᱱ ᱢᱟᱨᱟᱝ ᱡᱤᱱᱤᱥ ᱫᱚ ᱟᱵᱚᱨᱮᱱ ᱯᱷᱮᱢᱮᱞᱤ ᱠᱟᱱᱟ ᱠᱚ ᱟᱵᱚᱣᱟᱜ ᱜᱟ ᱰᱤ ᱫᱚ ᱵᱟᱝ ᱚᱱᱟᱛᱷᱮᱲᱚᱝ ᱜᱟᱹᱰᱤ ᱞᱟᱜᱟᱣ ᱥᱮ ᱞᱟᱜᱟ ᱞᱟᱦᱟᱨᱮ ᱟᱵᱚᱣᱟᱜ ᱯᱷᱮᱢᱮᱞᱤ ᱠᱟᱛᱷᱟ ᱪᱤᱱᱛᱟᱹ ᱦᱩᱭᱩᱜᱼᱟ ᱟᱨ ᱚᱱᱠᱟ ᱠᱟᱛᱮᱫ ᱜᱟᱺᱰᱤ ᱞᱟᱜᱟ ᱦᱩᱭᱩᱜᱼᱟ ᱪᱮᱫᱟᱜ ᱥᱮ ᱵᱟᱝ ᱜᱟᱺᱰᱤ ᱟᱹᱰᱤ ᱥᱯᱤᱰᱛᱮ ᱞᱟᱜᱟ ᱦᱚᱸ ᱵᱟᱝ ᱴᱷᱤᱠ ᱠᱟᱱᱟ ᱠᱟᱨᱚᱱ ᱛᱤᱦᱤᱧ ᱜᱟᱯᱟ ᱫᱚ ᱨᱟᱥᱛᱟ ᱜᱷᱟᱴ ᱠᱚᱨᱮ ᱡᱟᱢ ᱡᱚᱢᱟᱴ ᱛᱟᱦᱮᱸᱱ ᱜᱮᱭᱟ ᱡᱟᱦᱟᱸ ᱞᱮᱠᱟ ᱡᱤᱱᱤᱥ ᱠᱚᱦᱚᱸ ᱮᱠᱥᱤᱰᱮᱱᱴ ᱠᱚ ᱦᱩᱭ ᱫᱟᱲᱮᱭᱟᱜᱼᱟ ᱚᱱᱟ ᱛᱷᱮᱲᱚᱝ ᱤᱧ ᱡᱚᱠᱷᱚᱱ ᱠᱚᱞᱮᱡ ᱥᱮ ᱤᱥᱠᱩᱞᱤᱧ ᱪᱟᱞᱟᱜ ᱠᱟᱱᱟ ᱰᱟᱦᱟ ᱰᱟᱦᱟᱨ ᱠᱚᱨᱮ ᱦᱚᱲᱤᱧ ᱧᱮᱞ ᱠᱚᱣᱟ ᱛᱚᱵᱮᱜᱮ ᱢᱚᱸᱡᱽᱛᱮ ᱜᱟᱹᱰᱤᱧ ᱞᱟᱜᱟᱭᱟ ᱟᱥᱛᱮ ᱟᱥᱛᱮᱧ ᱞᱟᱜᱟᱭᱟ ᱟᱨ ᱴᱨᱟᱯᱷᱤᱠ ᱯᱩᱞᱤᱥ ᱟᱜ ᱡᱚᱛᱚ ᱠᱟᱛᱷᱟᱧ ᱟᱸᱡᱚᱢᱟ ᱦᱮᱞᱢᱮᱴ ᱤᱧ ᱦᱚᱨᱚᱜ ᱜᱮᱭᱟ ᱟᱨ ᱚᱱᱟ ᱨᱟᱥᱛᱟ ᱠᱚᱨᱮ ᱛᱟᱦᱮᱸᱱ ᱥᱤᱸᱜᱽᱱᱮᱞ ᱠᱚᱦᱚᱸᱧ ᱯᱷᱳᱞᱳᱭ ᱜᱮᱭᱟ ᱟᱫᱚᱢ ᱦᱚᱲᱤᱧ ᱧᱮᱞ ᱟᱠᱟᱫ ᱠᱚᱣᱟ ᱥᱤᱸᱜᱽᱱᱮᱞ ᱵᱟᱠᱚ ᱯᱷᱳᱞᱳᱭ ᱜᱮᱭᱟ ᱢᱮᱱᱠᱷᱟᱡ ᱤᱧ ᱱᱮᱦᱚᱸᱨ ᱠᱚᱣᱟ ᱡᱚᱛᱚ ᱦᱚᱲᱜᱮ ᱥᱤᱸᱜᱽᱱᱮᱞ ᱯᱷᱳᱞᱳ ᱨᱮᱱᱟᱜ ᱪᱮᱫᱟᱜ ᱥᱮ ᱵᱟᱝ ᱛᱷᱚᱲᱟ ᱫᱤᱱ ᱢᱟᱲᱟᱝᱨᱮ ᱡᱚᱠᱷᱚᱱ ᱤᱧᱟᱹᱜ ᱤᱧ ᱱᱟᱣᱟ ᱱᱟᱣᱟ ᱵᱟᱭᱤᱠ ᱤᱧ ᱦᱟᱛᱟᱣ ᱟᱠᱟᱫ ᱛᱟᱦᱮᱸᱫᱼᱟ ᱛᱚᱠᱷᱚᱱ ᱤᱧ ᱩᱱᱟᱹᱜ ᱥᱮᱨᱚᱠᱚᱢ ᱱᱤᱭᱚᱢ ᱠᱟᱹᱱᱩᱱ ᱠᱚ ᱵᱟᱹᱧ ᱯᱷᱚᱞᱳᱭᱮᱫ ᱠᱟᱱ ᱛᱟᱦᱮᱸᱫ ᱵᱟᱭᱤᱠ ᱨᱮᱱᱟᱜ ᱚᱱᱟ ᱠᱟᱨᱚᱱᱛᱮ ᱦᱮᱞᱢᱮᱴ ᱦᱚᱸᱧ ᱥᱚᱝᱜᱮᱛᱮ ᱵᱟᱹᱧ ᱫᱚᱦᱚᱭᱮᱫ ᱠᱟᱱ ᱛᱟᱦᱮᱸᱫᱼᱟ ᱚᱱᱟ ᱠᱟᱨᱚᱱᱛᱮ ᱤᱧ ᱟᱹᱰᱤ ᱢᱟᱨᱟᱝ ᱮᱠᱥᱤᱰᱮᱱᱴ ᱠᱷᱚᱡ ᱤᱧ ᱮᱸ ᱢᱟᱱᱮ ᱮᱠᱥᱤᱰᱮᱱᱴ ᱤᱧ ᱧᱩᱨ ᱞᱮᱱᱟ ᱢᱮᱱᱠᱷᱟᱱ ᱪᱟᱸᱫᱳ ᱡᱳᱨᱛᱮ ᱤᱧᱤᱧ ᱵᱟᱧᱪᱟᱣ ᱟᱠᱟᱱᱟ ᱠᱟᱨᱚᱱ ᱫᱚ ᱱᱤᱭᱟᱹᱜᱮ ᱦᱮᱞᱢᱮᱴ ᱵᱟᱝ ᱛᱟᱦᱮᱸ ᱠᱟᱱ ᱨᱮᱦᱚᱸ ᱤᱧᱟᱹᱜ ᱤᱧᱟᱹᱜ ᱢᱟᱱᱮ ᱡᱤᱣᱤ ᱛᱟᱣ ᱵᱟᱧᱪᱟᱣ ᱟᱠᱟᱱᱟ ᱠᱤᱱᱛᱩ ᱦᱮᱞᱢᱮᱴ ᱛᱟᱦᱮᱸ ᱞᱮᱱᱠᱷᱟᱡ ᱯᱟᱥᱮᱡ ᱩᱱᱟᱹᱜ ᱵᱟᱹᱧ ᱵᱟᱡᱟᱣ ᱵᱟᱲᱟ ᱠᱚᱜᱼᱟ ᱚᱱᱟᱛᱷᱮᱲᱚᱝ ᱚᱱᱟ ᱚᱵᱷᱤᱜᱽᱜᱚᱛᱟ ᱠᱷᱚᱱ ᱱᱤᱭᱟᱹᱧ ᱵᱟᱰᱟᱭ ᱧᱟᱢ ᱟᱠᱟᱫᱟ ᱡᱮ ᱡᱟᱦᱟᱸ ᱛᱮᱜᱮ ᱥᱮᱱᱚᱜ ᱢᱟᱲᱟᱝᱨᱮ ᱦᱮᱞᱢᱮᱴ ᱫᱚ ᱮᱠᱟᱞ ᱛᱮᱜᱮ ᱦᱚᱨᱚᱜ ᱩᱪᱤᱛ ᱦᱮᱞᱢᱮᱴ ᱵᱟᱝ ᱦᱚᱨᱚᱜ ᱠᱟᱛᱮᱫ ᱜᱟᱹᱰᱤ ᱞᱟᱜᱟ ᱫᱚ ᱮᱠᱟᱞᱜᱮ ᱩᱪᱤᱛ ᱵᱟᱝ ᱠᱟᱱᱟ ᱚᱱᱟᱫᱚ ᱟᱢ ᱥᱩᱨ ᱥᱩᱯᱩᱨᱮᱢ ᱪᱟᱞᱟᱜ ᱥᱮ ᱥᱟᱹᱜᱤᱧ ᱮᱢ ᱪᱟᱞᱟᱜ ᱦᱮᱞᱢᱮᱴ ᱫᱚ ᱮᱠᱟᱞ ᱛᱮᱜᱮ ᱦᱚᱨᱚᱜ ᱦᱩᱭᱩᱜᱼᱟ ᱚᱱᱟᱛᱮ ᱦ ᱮᱞᱢᱮᱴ ᱫᱩᱧ ᱦᱚᱨᱚᱜ ᱜᱮᱭᱟ ᱟᱨ ᱦᱮᱞᱢᱮᱴ ᱵᱟᱝ ᱦᱚᱨᱚᱜ ᱢᱟᱱᱮ ᱦᱮᱞᱢᱮᱴ ᱵᱟᱝ ᱦᱚᱨᱚᱜ ᱞᱮᱠᱷᱟᱡ ᱦᱚᱸ ᱛᱤᱦᱤᱧ ᱜᱟᱯᱟ ᱯᱩᱞᱤᱥ ᱠᱚᱠᱚ ᱥᱟᱥᱟᱯ ᱠᱟᱱᱟ ᱯᱷᱟᱭᱤᱱ ᱠᱟᱱᱟ ᱠᱚ ᱟᱫᱚ ᱚᱱᱟ ᱠᱚ ᱠᱷᱚᱡ ᱵᱟᱧᱪᱟᱣ ᱞᱟᱹᱜᱤᱫ ᱫᱚ ᱦᱮᱞᱢᱮᱴ ᱫᱚ ᱟᱹᱰᱤ ᱢᱤᱫᱴᱮᱱ ᱜᱚᱲᱚᱭ ᱮᱢ ᱮᱫᱟ ᱚᱱᱟᱛᱷᱮᱲᱚᱝ ᱦᱮᱞᱢᱮᱴ ᱦᱚᱨᱚᱜ ᱫᱚ ᱮᱠᱟᱞ ᱛᱮᱜᱮ ᱞᱟᱹᱠᱛᱤ ᱤᱧᱦᱚᱸ ᱚᱱᱟᱫᱚ ᱦᱮᱞᱢᱮᱴ ᱫᱚᱧ ᱦᱚᱨᱚᱜ ᱜᱮᱭᱟ ᱤᱧᱦᱚᱸ ᱢᱤᱫᱴᱮᱱ ᱵᱟᱭᱤᱠ ᱞᱟᱵᱷᱟᱨ ᱠᱟᱱᱟᱹᱧ ᱵᱟᱭᱤᱠ ᱠᱚᱫᱚ ᱟᱹᱰᱤ ᱟᱸᱴᱤᱧ ᱪᱟᱞᱟᱣ ᱜᱮᱭᱟ ᱟᱨ ᱱᱟᱣᱟ ᱱᱟᱣᱟ ᱵᱟᱭᱤᱠᱨᱮ ᱫᱮᱡ ᱚᱱᱟ ᱪᱟᱹᱞᱩ ᱚᱱᱟ ᱠᱚᱫᱚ ᱤᱧᱫᱚ ᱟᱹᱰᱤ ᱟᱸᱴ ᱜᱤᱧ ᱠᱩᱥᱤᱭᱟᱜ ᱜᱮᱭᱟ